ᱤᱧ ᱢᱤᱫ ᱫᱤᱱ ᱵᱟᱡᱟᱨ ᱠᱷᱚᱱ ᱢᱤᱫ ᱥᱟᱹᱲᱤᱧ ᱦᱟᱛᱟᱣ ᱟᱨ ᱥᱟᱭᱚᱱᱤ ᱵᱟᱡᱟᱨ ᱠᱷᱚᱱ ᱟᱨ ᱚᱱᱟ ᱥᱟᱹᱲᱤ ᱡᱚᱛᱚ ᱠᱚ ᱠᱩᱥᱤᱭᱟᱜ ᱠᱟᱱᱟ ᱟᱨ ᱚᱱᱟ ᱠᱚᱣᱟᱞᱤᱴᱤ ᱫᱚ ᱟᱹᱰᱤ ᱜᱮ ᱠᱷᱟᱨᱟᱯᱟ ᱟᱨ ᱧᱮᱞ ᱡᱚᱝ ᱛᱮᱢᱟ ᱪᱮᱨᱦᱟ ᱜᱮ ᱧᱮᱞᱚᱜ ᱠᱟᱱᱟ ᱢᱮᱱᱠᱷᱟᱱ ᱚᱱᱟ ᱨᱮᱭᱟᱜ ᱠᱚᱣᱟᱞᱤᱴᱤ ᱟᱨ ᱵᱟᱝ ᱵᱟᱦᱟ ᱠᱚ ᱞᱩᱜᱽᱲᱤ ᱨᱮᱭᱟᱜ ᱠᱚᱣᱟᱞᱤᱴᱤ ᱦᱚᱸ ᱠᱟᱹᱴᱤᱡᱽ ᱦᱚᱸ ᱵᱟᱝ ᱵᱷᱟᱹᱜᱤᱭᱟᱱᱟ ᱟᱨ ᱠᱩᱥᱤ ᱢᱟ ᱫᱚᱢᱮ ᱠᱩᱥᱤᱭᱟᱜ ᱠᱟᱱᱟᱹᱧ ᱢᱮᱱᱠᱷᱟᱱ ᱚᱱᱟ ᱥᱟᱹᱲᱤ ᱨᱮᱱᱟᱜ ᱰᱤᱡᱟᱭᱤᱱ ᱮᱢᱟᱱ ᱠᱚ ᱫᱟᱜ ᱨᱤᱧ ᱵᱟᱨ ᱯᱮ ᱫᱷᱟᱣᱤᱧ ᱥᱟᱯᱷᱟᱭᱮᱫ ᱠᱷᱟᱱ ᱫᱚ ᱚᱱᱟ ᱯᱩᱨᱟᱹ ᱤᱭᱟᱹ ᱪᱟᱵᱟ ᱚᱰᱚᱠ ᱪᱟᱵᱟᱜ ᱠᱟᱱᱟ ᱠᱟᱞᱟᱨ ᱠᱚ ᱟᱨ ᱰᱤᱥᱠᱟᱞᱟᱨᱚᱜ ᱠᱟᱱᱟ ᱢᱮᱱᱠᱷᱟᱱ ᱥᱟᱹᱲᱤ ᱨᱮᱭᱟᱜ ᱠᱚᱣᱟᱞᱤᱴᱤ ᱜᱮ ᱵᱟᱹᱱᱩᱜ ᱟᱱᱟ ᱟᱨ ᱦᱚᱨᱚᱜ ᱨᱮᱭᱟᱜ ᱢᱟ ᱟᱹᱰᱤ ᱜᱮ ᱢᱟᱱᱮ ᱛᱟᱦᱮᱸᱠᱟᱱᱟ ᱢᱮᱱᱠᱷᱟᱱ

ᱥᱟᱹᱲᱤ ᱧᱮᱞᱛᱤᱧ ᱩᱭᱦᱟᱹᱨᱮᱜᱼᱟ ᱩᱱᱟᱹᱜ ᱱᱟᱯᱟᱭ ᱥᱟᱹᱲᱤ ᱧᱮᱞᱚᱜ ᱠᱟᱱ ᱛᱟᱦᱮᱸᱫ ᱢᱮᱱᱠᱷᱟᱱ ᱱᱚᱣᱟ ᱨᱮᱭᱟᱜ ᱠᱚᱣᱟᱞᱤᱴᱤ ᱫᱚ ᱵᱟᱹᱱᱩᱜ ᱟᱱᱟ ᱟᱹᱰᱤ ᱱᱟᱯᱟᱭ ᱱᱟᱯᱟᱭ ᱥᱟᱹᱲᱤ ᱠᱚ ᱚᱰᱚᱠᱟᱫᱤᱧ ᱛᱟᱦᱮᱸᱫ ᱢᱮᱱᱠᱷᱟᱱ ᱚᱱᱟ ᱢᱟ ᱵᱟᱝ ᱜᱮᱧ ᱠᱩᱥᱤᱭᱟᱜᱼᱱᱟ ᱟᱨ ᱱᱚᱣᱟ ᱥᱟᱹᱲᱤ ᱜᱤᱧ ᱠᱩᱥᱤᱭᱟᱜᱼᱱᱟ ᱚᱱᱟ ᱞᱩᱜᱽᱲᱤᱡᱽ ᱨᱮᱡᱟᱜ ᱠᱚᱣᱟᱞᱤᱴᱤ ᱫᱚ ᱱᱟᱥᱮ ᱦᱚᱸ ᱵᱟᱝ ᱵᱷᱟᱹᱜᱤ ᱟᱱᱟ ᱟᱨ ᱠᱟᱹᱴᱤᱡᱽ ᱦᱚᱸ ᱵᱟᱝ ᱵᱮᱥᱟ ᱵᱟᱦᱟ ᱚᱱᱟ ᱨᱮᱭᱟᱜ ᱰᱤᱡᱰᱟᱭᱤᱱ ᱮᱢᱟᱱ ᱡᱮ ᱡᱟᱦᱟᱸ ᱵᱟᱦᱟ ᱠᱚ ᱢᱮᱱᱟᱜᱼᱟ ᱟᱨ ᱵᱟᱝ ᱚᱱᱟ ᱨᱮᱭᱟᱜ ᱜᱚᱲᱦᱚᱱ ᱢᱮᱱᱟᱜᱼᱟ ᱩᱱᱟᱹᱜ ᱜᱚᱲᱦᱚᱱᱟᱛᱮᱫ ᱠᱚ ᱵᱮᱱᱟᱣ ᱟᱠᱟᱫᱼᱟ ᱟᱨ ᱵᱟᱝ ᱧᱮᱞ ᱡᱚᱝᱛᱮ ᱟᱹᱰᱤ ᱱᱟᱯᱟᱭ ᱧᱮᱞᱚᱜ ᱠᱟᱱᱟ ᱟᱨ ᱚᱱᱟ ᱨᱮᱡᱟᱜ ᱥᱟᱹᱲᱤ ᱨᱮᱡᱟᱜ ᱡᱟᱦᱟᱸ ᱡᱮ ᱜᱩᱱ ᱡᱟᱦᱟᱸ ᱡᱮ ᱠᱚᱣᱟᱞᱤᱴᱤ ᱱᱟᱦᱟᱸᱜ ᱢᱮᱱᱠᱷᱟᱱ ᱚᱱᱟ ᱫᱚ ᱠᱟᱹᱴᱤᱡᱽ ᱦᱚᱸ ᱵᱟᱝ ᱱᱟᱯᱟᱭᱟ ᱟᱨ ᱚᱱᱟ ᱥᱟᱹᱲᱤ ᱫᱚ ᱟᱹᱰᱤ ᱚᱱᱟ ᱥᱟᱹᱲᱤ ᱦᱟᱛᱟᱣ ᱠᱟᱛᱮᱫ ᱟᱹᱰᱤ ᱞᱚᱠᱥᱟᱱ ᱨᱮ ᱦᱮᱡᱽ ᱮᱱᱟ ᱟᱨ ᱥᱟᱹᱲᱤ ᱧᱮᱞᱛᱮ

ᱰᱤᱡᱟᱭᱤᱱ ᱠᱚ ᱧᱮᱞᱛᱮ ᱯᱩᱨᱟᱹ ᱰᱤᱡᱟᱭᱤᱱ ᱠᱚ ᱵᱮᱡᱽᱲᱟᱣ ᱪᱟᱵᱟᱭᱮᱱᱟ ᱟᱨ ᱵᱟᱝ ᱥᱟᱹᱲᱤ ᱨᱮᱭᱟᱜ ᱠᱚᱣᱟᱞᱤᱴᱤ ᱯᱩᱨᱟᱹ ᱯᱩᱨᱤ ᱚᱴᱟᱝ ᱪᱟᱵᱟᱭᱮᱱᱟ ᱠᱟᱞᱟᱨ ᱥᱟᱱᱟᱢ ᱵᱟᱨᱯᱮ ᱫᱷᱟᱣ ᱟᱹᱨᱩᱯ ᱛᱮᱜᱮ ᱚᱱᱟ ᱫᱚ ᱡᱟᱡᱟᱜ ᱡᱟᱯᱟᱫ ᱪᱟᱵᱟᱭᱮᱱᱟ ᱟᱹᱰᱤ ᱠᱷᱟᱨᱟᱯ ᱮᱱᱟ ᱱᱚᱣᱟ ᱥᱟᱹᱲᱤ ᱫᱚ